ᱮᱱᱮᱢ ᱫᱚ ᱱᱚᱣᱟ ᱠᱟᱱᱟ ᱡᱟᱦᱟᱸ ᱟᱵᱚ ᱨᱮᱱ ᱯᱟᱹᱦᱤᱞ ᱨᱤᱱᱤᱡ ᱢᱟᱨᱟᱝ ᱦᱚᱲ ᱵᱟᱹᱱᱩᱜ ᱠᱚᱣᱟ ᱩᱱᱠᱩ ᱮᱱᱮᱢ ᱫᱚ ᱚᱱᱟᱜᱮ ᱫᱚᱦᱚ ᱦᱚᱴᱚ ᱠᱟᱫᱟ ᱠᱚ ᱡᱮ ᱟᱞᱮᱭᱟᱜ ᱮᱱᱮᱢ ᱥᱮ ᱪᱮᱫ ᱦᱚᱸ ᱡᱮᱢᱚᱱ ᱥᱤᱫᱩᱼᱠᱟᱹᱱᱦᱩ ᱵᱟᱹᱱᱩᱜ ᱠᱤᱱᱟ ᱩᱱᱠᱤᱱᱟᱜ ᱮᱱᱮᱢ ᱱᱤᱛᱚᱜ ᱢᱮᱱᱟᱜ ᱜᱮᱭᱟ ᱩᱱᱠᱤᱱ ᱩᱛᱩᱢ ᱛᱮ ᱟᱵᱚ ᱦᱩᱞ ᱢᱟᱦᱟ ᱵᱚᱱ ᱢᱟᱱᱟᱣᱟ ᱛᱤᱨᱤᱥᱟ ᱡᱩᱱ ᱟᱨ ᱚᱱᱟ ᱚᱱᱟ ᱯᱚᱨᱮ ᱩᱱᱠᱤᱱ ᱫᱚ ᱟᱹᱰᱤ ᱡᱟᱹᱥᱛᱤ ᱵᱚᱱ ᱩᱭᱦᱟᱹᱨ ᱠᱤᱱᱟ ᱪᱮᱫᱟᱜ ᱥᱮ ᱩᱱᱠᱤᱱ ᱫᱚ ᱤᱝᱨᱮᱡᱽ ᱠᱚ ᱵᱨᱤᱴᱤᱥ ᱠᱚ ᱥᱟᱶ ᱛᱮᱠᱤᱱ ᱞᱟᱹᱲᱦᱟᱹᱭ ᱞᱮᱱ ᱛᱟᱦᱮᱱᱟ ᱚᱱᱟ ᱪᱤᱠᱟ ᱩᱱᱠᱤᱱ ᱫᱚ ᱟᱹᱰᱤ ᱡᱟᱹᱥᱛᱤ ᱵᱚᱱ ᱩᱭᱦᱟᱹᱨᱮᱜ ᱠᱤᱱ ᱛᱟᱦᱮᱱᱟ